ᱦᱮᱞᱳ ᱠᱮᱵᱽ ᱮᱡᱮᱱᱥᱤ ᱛᱤᱦᱤᱧ ᱥᱮᱛᱟᱜ ᱨᱮ ᱟᱯᱮ ᱚᱸᱰᱮ ᱠᱷᱚᱱ ᱠᱮᱵᱽ ᱤᱧ ᱵᱩᱠ ᱞᱮᱫᱟ ᱢᱮᱱᱠᱷᱟᱱ ᱮᱠᱷᱚᱱ ᱦᱚᱸ ᱵᱟᱝ ᱦᱮᱡ ᱟᱠᱟᱱᱟ ᱡᱟᱦᱟᱸᱨᱤᱧ ᱪᱟᱞᱟᱜ ᱞᱟᱹᱜᱤᱫ ᱟᱹᱰᱤᱜᱤᱧ ᱵᱤᱞᱚᱢᱚᱜ ᱠᱟᱱᱟ ᱚᱱᱟᱛᱮ ᱤᱧ ᱟᱨ ᱟᱯᱮᱭᱟᱜ ᱠᱮᱵᱽ ᱵᱟᱝ ᱤᱧ ᱦᱟᱛᱟᱣᱟ ᱠᱟᱨᱚᱱ ᱱᱤᱛᱚᱜ ᱟᱯᱮ ᱠᱮᱵᱽ ᱵᱷᱮᱡᱟᱭ ᱛᱮ ᱟᱹᱰᱤᱜᱤᱧ ᱵᱤᱞᱚᱢᱚᱜᱼᱟ ᱟᱨ ᱡᱟᱦᱟᱸ ᱠᱟᱹᱣᱰᱤᱧ ᱮᱢ ᱟᱠᱟᱱ ᱫᱚ ᱨᱩᱣᱟᱹᱲ ᱠᱟᱹᱛᱤᱧ ᱯᱮ ᱥᱩᱨ ᱥᱩᱯᱩᱨ ᱨᱮᱱᱟᱜ ᱜᱟᱹᱰᱤ ᱛᱮ ᱤᱧ ᱫᱩᱧ ᱪᱟᱞᱟᱣ ᱡᱚᱝᱼᱟ